ᱠᱚᱞᱚᱢ ᱫᱚ ᱟᱹᱰᱤ ᱥᱮᱫᱟᱭ ᱵᱤᱫᱟᱹᱞ ᱠᱷᱚᱱᱟᱜ ᱵᱮᱵᱚᱦᱟᱨ ᱦᱤᱡᱩᱜ ᱠᱟᱱ ᱨᱮᱦᱚᱸ ᱠᱚᱞᱚᱢ ᱨᱮᱱᱟᱜ ᱠᱤᱱᱛᱩ ᱟᱭᱢᱟ ᱯᱟᱦᱴᱟ ᱡᱩᱫᱤ ᱫᱤᱠ ᱵᱚᱱ ᱧᱮᱞᱟ ᱜᱚᱴᱟ ᱡᱟᱭᱜᱟ ᱨᱮᱫᱚ ᱠᱤᱱᱛᱩ ᱠᱚᱞᱚᱢ ᱫᱚ ᱵᱟᱝ ᱵᱮᱵᱚᱦᱟᱨᱚᱜ ᱠᱟᱱᱟ ᱪᱮᱫᱟᱜ ᱥᱮ ᱠᱚᱞᱚᱢ ᱵᱮᱵᱚᱦᱟᱨ ᱞᱟᱹᱜᱤᱫ ᱛᱮᱫᱚ ᱢᱤᱫᱴᱟᱝ ᱠᱷᱟᱛᱟ ᱫᱚᱨᱠᱟᱨᱚᱜᱼᱟ ᱱᱟᱦᱟᱜ ᱡᱩᱫᱤ ᱵᱚᱱ ᱧᱮᱞᱟ ᱡᱮ ᱰᱤᱡᱤᱴᱮᱞ ᱯᱞᱟᱴᱯᱷᱚᱨᱢ ᱠᱚᱨᱮ ᱚᱱᱟ ᱠᱚᱨᱮ ᱫᱚ ᱚᱱᱟ ᱠᱚᱨᱮ ᱫᱚ ᱵᱤᱱᱟᱹ ᱠᱚᱞᱚᱢ ᱛᱮᱜᱮ ᱵᱮᱵᱚᱦᱟᱨ ᱜᱟᱱᱚᱜᱼᱟ ᱪᱮᱫᱟᱜ ᱥᱮ ᱚᱱᱟ ᱠᱚᱨᱮ ᱫᱚ ᱵᱷᱚᱭᱮᱥ ᱥᱟᱨᱪᱤᱝ ᱥᱤᱥᱴᱮᱢ ᱛᱟᱞᱟ ᱛᱮᱜᱮ ᱚᱱᱟ ᱚᱞᱼᱵᱤᱞ ᱠᱚᱫᱚ ᱵᱚᱱ ᱠᱚᱨᱟᱣ ᱫᱟᱲᱮᱭᱟᱜᱼᱟ ᱚᱱᱮ ᱚᱱᱟ ᱴᱷᱟᱶ ᱠᱚᱨᱮ ᱫᱚ ᱠᱚᱞᱚᱢ ᱨᱮᱱᱟᱜ ᱞᱟᱹᱠᱛᱤ ᱫᱚ ᱯᱟᱞᱮ ᱵᱟᱝᱜᱮ ᱦᱩᱭᱩᱜ ᱠᱟᱱᱟ ᱟᱨᱚ ᱢᱤᱫ ᱯᱟᱦᱴᱟ ᱡᱩᱫᱤ ᱵᱚᱱ ᱧᱮᱞᱟ ᱡᱮ ᱠᱚᱞᱚᱢ ᱫᱚ ᱥᱩᱫᱩ ᱠᱷᱟᱛᱟ ᱥᱮ ᱚᱱᱠᱟᱱᱟᱜ ᱡᱟᱭᱜᱟ ᱨᱮᱜᱮ ᱥᱩᱫᱩᱭ ᱚᱞ ᱫᱟᱲᱮᱭᱟᱜᱼᱟ ᱢᱮᱱᱠᱷᱟᱱ ᱡᱟᱦᱟᱸ ᱫᱚ ᱴᱮᱠᱥ ᱢᱟᱫᱽᱫᱷᱚᱢ ᱛᱮ ᱠᱤᱪᱷᱩ ᱚᱞ ᱵᱤᱞ ᱚᱱᱟ ᱠᱚᱨᱮ ᱫᱚ ᱥᱩᱫᱩ ᱴᱟᱭᱤᱯ ᱞᱮᱠᱷᱟᱱ ᱜᱮ ᱚᱞᱨᱮᱰᱤ ᱚᱱᱟ ᱠᱚᱫᱚ ᱠᱤᱱᱛᱩ ᱠᱚᱨᱟᱣ ᱜᱟᱱᱚᱜᱼᱟ ᱱᱚᱜᱼᱚ ᱱᱚᱶᱟ ᱡᱟᱭᱜᱟ ᱠᱚᱨᱮ ᱫᱚ ᱠᱤᱱᱛᱩ ᱠᱚᱞᱚᱢ ᱨᱮᱱᱟᱜ ᱵᱮᱵᱷᱟᱨ ᱫᱚ ᱮᱠᱟᱞ ᱜᱮ ᱠᱤᱱᱛᱩ ᱵᱟᱝ ᱧᱮᱞ ᱧᱟᱢᱚᱜ ᱠᱟᱱᱟ